ᱟᱛᱩ ᱨᱮ ᱦᱚᱲ ᱠᱚᱣᱟᱜ ᱡᱤᱭᱚᱱ ᱠᱷᱟᱸᱰᱟᱣ ᱞᱟᱹᱜᱤᱫ ᱪᱟᱥᱼᱵᱟᱥ ᱜᱮ ᱯᱮᱥᱟ ᱠᱟᱱ ᱛᱟᱠᱚᱣᱟ ᱛᱤᱦᱤᱧ ᱜᱟᱯᱟ ᱴᱮᱹᱠᱱᱳᱞᱳᱡᱤᱠᱮᱞ ᱡᱩᱜᱽ ᱠᱟᱱᱟ ᱮᱠᱷᱚᱱ ᱫᱚ ᱟᱭᱢᱟ ᱞᱮᱠᱟᱱ ᱦᱩᱲᱩ ᱤᱛᱟᱹ ᱠᱚ ᱧᱟᱢᱮᱫᱟ ᱟᱨᱦᱚ ᱱᱟᱣᱟ ᱱᱟᱣᱟ ᱡᱚᱨᱟᱠᱚ ᱦᱮᱡ ᱟᱠᱟᱱᱟ ᱚᱱᱟᱛᱮ ᱚᱞᱯᱚ ᱠᱷᱚᱨᱚᱪ ᱛᱮᱜᱮ ᱰᱷᱮᱹᱨ ᱦᱩᱲᱩ ᱦᱩᱭᱩᱜ ᱠᱟᱱᱟ ᱱᱮᱛᱟᱨ ᱫᱚ ᱴᱨᱟᱠᱴᱟᱨ ᱠᱚ ᱢᱮᱱᱟᱜ ᱛᱮ ᱪᱟᱥ ᱛᱟᱲᱟᱛᱟᱹᱲᱤ ᱦᱩᱭᱩᱜ ᱠᱟᱱᱟ ᱟᱨ ᱞᱟᱦᱟ ᱛᱮᱫᱚ ᱰᱟᱝᱨᱟ ᱱᱟᱦᱮᱞ ᱛᱮᱠᱚ ᱪᱟᱥᱮᱫ ᱠᱟᱱ ᱛᱟᱦᱮᱸᱫ ᱚᱱᱟᱛᱮ ᱪᱟᱥᱵᱟᱥ ᱫᱚ ᱛᱟᱲᱟᱛᱟᱹᱲᱤ ᱵᱟᱝ ᱦᱩᱭᱩᱜ ᱠᱟᱱ ᱛᱟᱦᱮᱱᱟ